ᱡᱚᱠᱷᱚᱱ ᱥᱟᱺᱜᱤᱧ ᱡᱟᱭᱜᱟ ᱤᱧ ᱫᱟᱲᱟᱱᱤᱧ ᱪᱟᱞᱟᱜᱼᱟ ᱛᱚ ᱚᱱᱟ ᱚᱠᱛᱚ ᱨᱮ ᱮᱢᱚᱱ ᱨᱮᱸᱜᱮᱡᱽ ᱮᱢᱟᱱ ᱡᱩᱫᱤ ᱨᱮᱸᱜᱮᱡᱽ ᱞᱤᱧ ᱠᱷᱟᱡ ᱦᱳᱴᱮᱞ ᱠᱚ ᱡᱩᱫᱤ ᱰᱟᱦᱟᱨ ᱫᱷᱟᱨᱮ ᱨᱮ ᱛᱟᱦᱮᱱ ᱠᱷᱟᱡ ᱚᱱᱟ ᱦᱳᱴᱮᱞ ᱠᱚᱨᱮ ᱵᱚᱞᱚ ᱠᱟᱛᱮ ᱤᱧᱫᱩᱧ ᱡᱚᱢ ᱧᱩ ᱵᱟᱲᱟ ᱠᱟᱛᱮᱫ ᱟᱨᱚ ᱚᱠᱟ ᱥᱮᱫ ᱤᱧ ᱩᱰᱩᱠ ᱟᱠᱟᱱ ᱚᱠᱟ ᱥᱮᱡ ᱩᱫᱽᱫᱮᱥᱥᱚ ᱛᱮ ᱚᱱᱛᱮᱧ ᱢᱚᱦᱚᱰᱟᱭᱮᱱ ᱜᱮ ᱛᱚ ᱡᱟᱦᱟᱱᱟᱜ ᱚᱥᱩᱵᱤᱫᱟ ᱫᱚ ᱵᱚᱞᱛᱮ ᱜᱮᱞᱮ ᱵᱟᱝ ᱦᱩᱭᱩᱜᱼᱟ ᱛᱟᱣᱳ ᱵᱤᱯᱚᱫ ᱠᱷᱚᱡ ᱫᱚ ᱟᱹᱰᱤᱜᱮᱧ ᱥᱚᱢᱩᱠᱠᱷᱤᱱᱚᱜᱼᱟ ᱡᱮ ᱵᱟᱭᱤᱠ ᱛᱤᱧ ᱪᱟᱞᱟᱜᱼᱟ ᱛᱚ ᱛᱟᱨ ᱢᱚᱫᱽᱫᱷᱮ ᱟᱹᱰᱤᱜᱟᱱ ᱞᱟᱹᱴᱩ ᱞᱟᱹᱴᱩ ᱜᱟᱹᱰᱤ ᱦᱚᱸ ᱪᱟᱞᱟᱜᱼᱟ ᱦᱟᱹᱡᱩᱜᱼᱟ ᱛᱚ ᱚᱱᱟᱛᱮ ᱥᱟᱵᱫᱷᱟᱱ ᱧᱚᱜ ᱵᱷᱟᱵᱮ ᱜᱮ ᱫᱷᱤᱨᱮ ᱥᱩᱥᱛᱮ ᱵᱟᱹᱭ ᱵᱟᱹᱭ ᱛᱮᱜᱮᱧ ᱥᱮᱱᱚᱜᱼᱟ ᱡᱟᱦᱟᱸ ᱯᱮᱲᱟ ᱚᱲᱟᱜ ᱤᱧ ᱥᱮᱱ ᱞᱮᱱ ᱛᱟᱦᱮᱱ ᱛᱚ ᱚᱸᱰᱮ ᱫᱚ ᱡᱚᱢ ᱧᱩ ᱛᱟᱦᱮᱱ ᱫᱚ ᱱᱟᱯᱟᱭ ᱵᱮᱵᱚᱥᱛᱷᱟ ᱜᱮ ᱛᱟᱦᱮᱸ ᱠᱟᱱᱟ ᱪᱮᱫᱟᱜ ᱡᱮ ᱟᱨᱦᱚᱸ ᱡᱟᱦᱟᱸ ᱥᱮᱫ ᱤᱧ ᱥᱮᱱ ᱞᱮᱱ ᱠᱷᱟᱡ ᱡᱮ ᱯᱮᱲᱟ ᱠᱚ ᱵᱟᱠᱚ ᱛᱟᱦᱮᱱ ᱨᱮᱦᱚᱸ ᱦᱚᱲ ᱦᱚᱯᱚᱱ ᱡᱩᱫᱤ ᱠᱚ ᱛᱟᱦᱮᱱ ᱠᱷᱟᱡ ᱛᱚ ᱵᱷᱟᱹᱜᱤ ᱠᱚ ᱧᱮᱞ ᱩᱨᱩᱢ ᱠᱟᱱᱟ ᱡᱮ ᱵᱟᱝ ᱦᱚᱲ ᱠᱟᱱᱟᱭ ᱛᱚ ᱛᱟᱦᱮᱸ ᱦᱚᱠᱚ ᱮᱢᱚᱜᱼᱟ ᱡᱚᱢ ᱵᱮᱵᱚᱥᱛᱷᱟ ᱦᱚᱠᱚ ᱮᱢᱚᱜᱼᱟ ᱟᱨ ᱛᱟᱭᱚᱢᱛᱮ ᱯᱚᱨᱮᱨ ᱫᱤᱱ ᱫᱩᱧ ᱥᱮᱱᱮᱱᱜᱮ